ᱦᱮᱞᱳ ᱦᱮᱸ ᱢᱮᱱᱟᱜᱼᱟ ᱢᱮᱱᱟᱜ ᱠᱚᱛᱤᱧ ᱫᱚ ᱦᱮᱸ ᱯᱟᱹᱭᱠᱟᱹᱨ ᱢᱮᱱᱟᱜᱼᱟ ᱟᱫᱚ ᱪᱮᱫ ᱞᱮᱠᱟᱱ ᱠᱚᱢ ᱦᱟᱛᱟᱣ ᱠᱚᱣᱟ ᱚᱱᱟ ᱜᱮᱛᱚ ᱟᱢ ᱠᱟᱹᱴᱤᱡ ᱠᱚᱢ ᱦᱟᱛᱟᱣ ᱠᱚᱣᱟ ᱥᱮ ᱪᱮᱫ ᱞᱮᱠᱟᱢ ᱦᱟᱛᱟᱣ ᱠᱚᱣᱟ ᱥᱮ ᱮᱠᱷᱚᱱ ᱦᱚᱢ ᱦᱟᱛᱟᱣ ᱠᱚᱣᱟ ᱟᱫᱚ ᱮᱱᱛᱮᱫ ᱫᱟᱢ ᱫᱚᱨ ᱫᱚ ᱮᱱᱛᱮᱜ ᱮᱢ ᱧᱮᱞ ᱠᱚᱣᱟ ᱧᱮᱞ ᱠᱟᱛᱮᱫ ᱜᱮ ᱫᱟᱢ ᱫᱚᱨ ᱫᱚ ᱦᱩᱭᱩᱜᱼᱟ ᱟᱯᱮ ᱠᱷᱟᱹᱞᱤ ᱱᱚᱣᱟ ᱢᱳᱵᱟᱭᱤᱞ ᱛᱤᱧ ᱞᱟᱹᱭᱟᱢ ᱠᱷᱟᱱ ᱵᱟᱝ ᱜᱟᱱᱚᱜ ᱟᱛᱚ ᱟᱫᱚ ᱵᱟᱠᱷᱟᱱ ᱱᱚᱰᱮ ᱟᱹᱰᱤ ᱟᱸᱴᱮᱢ ᱮᱢᱟ ᱫᱤᱧᱟ ᱱᱚᱣᱟ ᱠᱚ ᱚᱠᱟᱨᱮ ᱥᱩᱵᱤᱫᱷᱟᱢ ᱟᱹᱭᱠᱟᱹᱣᱫᱟ ᱟᱢ ᱚᱲᱟᱜ ᱠᱷᱚᱱᱮᱢ ᱦᱤᱡᱩᱜ ᱠᱷᱟᱱ ᱫᱚ ᱦᱤᱡᱩᱜ ᱢᱮ ᱚᱲᱟᱜ ᱥᱮᱫ ᱞᱮᱠᱟᱧ ᱫᱟᱢᱟᱢᱟ ᱟᱨ ᱦᱟᱴᱨᱮ ᱫᱚ ᱦᱟᱴᱨᱮ ᱞᱮᱠᱟᱧ ᱫᱟᱢᱟᱢᱟ ᱢᱮᱱᱟᱜ ᱫᱚ ᱟᱭᱢᱟ ᱨᱚᱠᱚᱢ ᱜᱮ ᱢᱮᱱᱟᱜ ᱟᱠᱟᱫ ᱠᱚᱣᱟ ᱦᱮᱸ ᱮᱱᱛᱮᱫ ᱵᱮᱜᱚᱨ ᱧᱮᱞ ᱛᱮᱫᱚ ᱪᱤᱠᱟ ᱛᱮᱞᱟᱝ ᱫᱟᱢ ᱫᱚᱨ ᱠᱚᱣᱟ ᱚᱱᱟ ᱦᱚᱸ ᱢᱤᱫᱴᱟᱱ ᱤᱭᱟᱹ ᱠᱟᱱᱟ ᱟᱫᱚ ᱮᱱᱛᱮᱜ ᱪᱮᱫ ᱞᱮᱠᱟᱱ ᱠᱚ ᱡᱟᱹᱨᱩᱲᱟᱢ ᱠᱟᱱᱟ ᱚᱱᱟ ᱦᱚᱢ ᱵᱮᱵᱚᱥᱛᱷᱟ ᱠᱟᱛᱮᱧ ᱧᱟᱢ ᱟᱨ ᱵᱟᱠᱷᱟᱱ ᱫᱚ ᱦᱮᱸ ᱠᱟᱹᱢᱤᱨᱮ ᱥᱮ ᱪᱮᱫ ᱦᱮᱸ ᱦᱮᱸ ᱦᱮᱸ ᱟᱫᱚ ᱦᱟᱹᱴᱤᱭᱟᱹᱢ ᱦᱤᱡᱩᱜᱼᱟᱥᱮ ᱚᱲᱟᱜ ᱥᱮᱫ ᱜᱮᱢ ᱦᱤᱡᱩᱜᱼᱟᱥᱮ ᱛᱚᱵᱮ ᱦᱮᱸ ᱟᱫᱚ ᱪᱮᱫ ᱠᱚ ᱢᱮᱱᱟ ᱵᱚᱞᱮ ᱦᱟᱹᱴᱭᱟᱹᱢ ᱦᱤᱡᱩᱜ ᱠᱷᱟᱱ ᱫᱚ ᱦᱟᱹᱴᱭᱟᱹ ᱞᱮᱠᱟᱧ ᱫᱟᱢᱟᱢᱟ ᱟᱨ ᱚᱲᱟᱜ ᱮᱢ ᱦᱤᱡᱩᱜ ᱠᱷᱟᱱ ᱫᱚ ᱚᱲᱟᱜ ᱞᱮᱠᱟᱧ ᱫᱟᱢ ᱟᱢᱟ ᱛᱚ ᱚᱲᱟᱜ ᱥᱮᱫ ᱨᱮᱜᱮ ᱟᱨ ᱛᱚᱵᱮ ᱚᱠᱟ ᱦᱤᱞᱳᱜ ᱮᱢ ᱦᱤᱡᱩᱜ ᱠᱟᱱᱟ ᱴᱷᱤᱠ ᱜᱮᱭᱟ ᱛᱚᱵᱮ ᱢᱟ ᱚᱠᱟ ᱦᱤᱞᱳᱜ ᱮᱢ ᱚᱯᱥᱚᱨᱚᱜ ᱠᱟᱱᱟ ᱦᱤᱡᱩᱜ ᱢᱮ